ᱤᱧᱟᱹᱜ ᱠᱟᱛᱷᱟ ᱞᱮᱠᱟᱛᱮ ᱪᱟᱥᱚᱜ ᱟᱹᱛᱩ ᱴᱚᱞᱟ ᱨᱮ ᱪᱟᱥᱚᱜ ᱫᱚ ᱟᱹᱰᱤ ᱱᱟᱯᱟᱭ ᱥᱮ ᱢᱚᱡᱟ ᱪᱮᱫᱟᱜ ᱮᱱᱛᱮᱫ ᱪᱟᱥᱚᱜ ᱞᱟᱦᱟ ᱨᱮ ᱠᱷᱮᱛ ᱵᱟᱲᱜᱮ ᱠᱚᱞᱮ ᱥᱤ ᱩᱞᱴᱟᱹᱣᱟ ᱥᱤ ᱩᱞᱴᱟᱹᱣ ᱠᱟᱛᱮᱫ ᱚᱱᱟ ᱜᱷᱟᱸᱥ ᱞᱮ ᱜᱚᱡ ᱦᱚᱪᱚᱭᱟ ᱜᱷᱟᱸᱥ ᱜᱚᱡ ᱦᱚᱪᱚ ᱠᱟᱛᱮᱫ ᱚᱱᱟ ᱨᱮ ᱟᱹᱞᱩ ᱵᱮᱸᱜᱟᱲ ᱴᱚᱢᱟᱴᱚᱨ ᱜᱷᱟᱸᱜᱽᱨᱟ ᱟᱨ ᱢᱟᱹᱥᱨᱤ ᱥᱮ ᱢᱚᱴᱚᱨ ᱚᱱᱟ ᱠᱚᱞᱮ ᱪᱟᱥᱟ ᱚᱱᱟ ᱠᱚ ᱪᱟᱥ ᱠᱟᱛᱮᱫ ᱟᱵᱟᱨ ᱜᱩᱦᱩᱢ ᱠᱚ ᱦᱩᱲᱩ ᱠᱚᱞᱮ ᱪᱟᱥᱟ ᱪᱮᱫᱟᱜ ᱮᱱᱛᱮᱫ ᱟᱵᱚᱣᱟᱜ ᱪᱟᱥᱟ ᱞᱟᱹᱜᱤᱫ ᱱᱤᱨᱵᱷᱚᱨ ᱱᱤᱨ ᱱᱤᱨᱟᱹᱣ ᱠᱟᱛᱮᱫ ᱱᱚᱣᱟ ᱪᱟᱥ ᱫᱚ ᱵᱟᱵᱚᱱ ᱦᱤᱲᱤᱧᱟ ᱥᱮ ᱵᱟᱵᱚᱱ ᱵᱟᱹᱜᱤᱭᱟᱜᱼᱟ ᱟᱵᱚ ᱫᱚ ᱪᱟᱥᱚᱜ ᱦᱚᱲ ᱠᱟᱱᱟ ᱵᱚᱱ ᱥᱮ ᱪᱟᱥ ᱪᱟᱥᱟ ᱦᱚᱯᱚᱱ ᱠᱟᱱᱟ ᱵᱚᱱ ᱚᱱᱟ ᱤᱭᱟᱹᱛᱮ ᱪᱟᱥᱵᱟᱥ ᱠᱟᱹᱢᱤ ᱨᱮᱫᱚ ᱞᱟᱹᱜᱽᱭᱟᱹ ᱞᱟᱹᱜᱽᱭᱟᱹᱣ ᱯᱟᱲᱟᱣ ᱵᱚᱱ ᱛᱟᱦᱮᱱᱟ ᱟᱨ ᱵᱟᱵᱚᱱ ᱟᱥᱠᱮᱛᱚᱜᱼᱟ ᱪᱮᱫᱟᱜ ᱮᱱᱛᱮᱫ ᱚᱱᱟ ᱨᱮᱜᱮ ᱟᱵᱚᱣᱟᱜ ᱫᱚ ᱡᱚᱛᱚᱣᱟᱜ ᱢᱮᱱᱟᱜᱼᱟ ᱚᱱᱟᱛᱮ ᱪᱟᱥᱚᱜ ᱠᱟᱹᱢᱤ ᱞᱮᱠᱟ ᱢᱚᱡᱽ ᱠᱟᱹᱢᱤ ᱫᱚ ᱪᱮᱫ ᱦᱚᱸ ᱵᱟᱹᱱᱩᱜ ᱠᱟᱫᱟ ᱦᱟ